ᱞᱩᱜᱩ ᱵᱩᱨᱩ ᱫᱟᱬᱟᱱ ᱨᱮᱱᱟᱜ ᱵᱩᱡᱩᱱ ᱟᱢᱟᱜ ᱵᱟᱲᱟᱭ ᱞᱮᱠᱟᱛᱮ ᱞᱟᱹᱭ ᱥᱚᱫᱚᱨ ᱢᱮ ᱦᱮ ᱞᱩᱜᱩ ᱵᱩᱨᱩ ᱫᱟᱬᱟᱱ ᱡᱚᱠᱷᱚᱱᱤᱧ ᱪᱟᱞᱟᱣ ᱞᱮᱱᱟ ᱤᱱᱟᱹ ᱯᱚᱨ ᱟᱞᱮ ᱴᱷᱮᱱ ᱠᱷᱚᱱᱵᱟᱥ ᱢᱤᱜᱴᱮᱱ ᱵᱟᱥ ᱛᱮᱞᱮ ᱪᱟᱠᱟᱣ ᱞᱮᱱᱟ ᱛᱚ ᱯᱚᱨᱛᱷᱚᱢ ᱪᱟᱞᱟᱣ ᱱᱟᱞᱮ ᱛᱟᱨᱯᱚᱨ ᱚᱸᱰᱮ ᱫᱚ ᱟᱭᱢᱟ ᱫᱤᱥᱚᱢ ᱨᱮᱱ ᱟᱰᱤ ᱟᱭ ᱟᱭᱢᱟᱜᱟᱱ ᱜᱟᱱ ᱦᱚᱲ ᱚᱸᱰᱮ ᱯᱩᱱᱱᱤᱢᱟ ᱦᱤᱞᱳᱜ ᱡᱟᱦᱟᱸ ᱯᱩᱡᱟᱹ ᱦᱩᱭᱩᱜᱼᱟ ᱟᱭᱢᱟ ᱫᱤᱥᱚᱢ ᱨᱮᱱ ᱦᱚᱲ ᱚᱸᱰᱮ ᱠᱚ ᱡᱟᱣᱨᱟᱜᱼᱟ ᱚᱸᱰᱮ ᱫᱚ ᱞᱩᱜᱩ ᱜᱚᱜᱚ ᱟᱨ ᱞᱩᱜᱩ ᱵᱟᱵᱟ ᱢᱮᱱᱟᱜ ᱠᱤᱱᱟᱹ ᱛᱚ ᱩᱱᱠᱤᱱ ᱚᱸᱰᱮ ᱥᱮᱫᱤᱱ ᱢᱟᱨᱟᱝ ᱢᱮᱞᱟ ᱦᱩᱭᱩᱜᱼᱟ ᱯᱩᱡᱟᱹ ᱦᱩᱭᱩᱜᱼᱟ ᱟᱭᱢᱟ ᱫᱤᱥᱚᱢ ᱨᱮᱱ ᱦᱚᱲ ᱚᱸᱰᱮ ᱠᱚ ᱦᱤᱡᱩᱜᱼᱟ ᱛᱚ ᱤᱧ ᱡᱚᱠᱷᱚᱱᱤᱧ ᱪᱟᱞᱟᱣ ᱞᱮᱱᱟ ᱯᱚᱨᱛᱷᱚᱢ ᱪᱟᱞᱟᱣ ᱤᱱᱟᱹᱧ ᱧᱤᱫᱟᱹ ᱟᱴ ᱴᱟ ᱡᱚᱠᱷᱚᱱ ᱞᱮ ᱯᱚᱣᱪᱷᱟᱣ ᱱᱟ ᱟᱴ ᱴᱟ ᱠᱷᱚᱱ ᱛᱟᱨ ᱯᱚᱨ ᱰᱟᱹᱵᱽᱨᱟᱹᱣ ᱮᱱᱟᱞᱮ ᱰᱟᱹᱵᱽᱨᱟᱹ ᱠᱟᱛᱮᱫ ᱵᱩᱨᱩ ᱛᱮ ᱫᱮᱡ ᱞᱮ ᱫᱮᱡ ᱞᱮ ᱮᱦᱚᱵ ᱱᱟ ᱫᱚᱥᱴᱟ ᱥᱚᱢᱟᱹᱭ ᱛᱚ ᱚᱱᱟ ᱵᱩᱨᱩ ᱪᱮᱛᱟ ᱪᱮᱛᱟᱱ ᱨᱮᱜᱮ ᱜᱚᱴᱟ ᱧᱤᱫᱟᱹᱞᱮ ᱛᱟᱲᱟᱢ ᱠᱮᱫᱟ ᱵᱷᱳᱨ ᱪᱟᱹᱨᱴᱟ ᱜᱟᱱ ᱡᱚᱠᱷᱚᱱ ᱡᱟᱦᱟᱸᱨᱮ ᱞᱩᱜᱩ ᱜᱚᱜᱚ ᱞᱩᱜᱩ ᱵᱟᱵᱟ ᱢᱮᱱᱟᱜ ᱠᱤᱱ ᱚᱸᱰᱮ ᱞᱮ ᱛᱤᱭᱟᱹᱜ ᱠᱮᱫᱟ ᱚᱸᱰᱮ ᱦᱚ ᱡᱟᱦᱟᱸ ᱞᱟᱦᱟᱣᱟᱠᱟᱱ ᱦᱚᱲ ᱠᱚ ᱯᱩᱡᱟᱹ ᱮᱢ ᱞᱟᱜᱤᱫ ᱠᱚ ᱞᱟᱭᱤᱱ ᱠᱟᱱ ᱛᱟᱦᱮᱸᱱᱟ ᱟᱞᱮ ᱦᱚ ᱚᱸᱰᱮ ᱪᱟᱞᱟᱣ ᱠᱟᱛᱮᱜ ᱞᱟᱭᱤᱱ ᱦᱩᱭᱮᱱ ᱛᱟᱞᱮᱭᱟ ᱛᱚ ᱥᱟᱨᱟ ᱫᱤᱱ ᱵᱤᱱ ᱡᱚᱢ ᱛᱮ ᱡᱮᱦᱮᱛᱩ ᱢᱟᱱᱚᱛ ᱦᱩᱭᱩᱜᱼᱟ ᱢᱟᱱᱚᱛ ᱞᱮᱠᱷᱟᱱ ᱫᱚ ᱡᱚᱢ ᱫᱚ ᱵᱟᱝ ᱦᱩᱭᱩᱜᱼᱟ ᱛᱚ ᱞᱟᱭᱤᱱ ᱠᱟᱱᱟᱞᱮ ᱞᱟᱭᱤᱱ ᱠᱟᱛᱮᱜ ᱛᱟᱨ ᱯᱚᱨ ᱡᱚᱠᱷᱚᱱ ᱚᱸᱰᱮᱞᱮ ᱵᱚᱞᱚᱭᱱᱟ ᱯᱩᱡᱟᱹ ᱠᱚ ᱠᱚᱨᱮᱱᱟᱜ ᱥᱟᱢᱟᱱ ᱠᱚ ᱞᱟᱦᱟ ᱨᱮᱞᱮ ᱠᱤᱨᱤᱧ ᱫᱚᱦᱚ ᱟᱠᱟᱫ ᱛᱟᱦᱮᱸᱱᱟ ᱵᱚᱞᱚ ᱠᱟᱛᱮᱜ ᱚᱸᱰᱮ ᱪᱮᱫ ᱠᱚ ᱯᱩᱡᱟᱹ ᱦᱩᱭᱩᱜᱼᱟ ᱪᱮᱫ ᱞᱮᱠᱟ ᱚᱱᱟ ᱡᱚᱛᱚ ᱠᱚ ᱚᱸᱰᱮ ᱞᱟᱹᱭ ᱟᱢᱟ ᱠᱚ ᱟᱫᱚ ᱚᱸᱰᱮ ᱯᱩᱡᱟᱹ ᱮᱢ ᱵᱟᱲᱟ ᱠᱟᱛᱮᱫ ᱟᱫᱚ ᱞᱮ ᱩᱸᱰᱩᱜ ᱱᱟ ᱩᱸᱰᱩᱜ ᱠᱟᱛᱮᱜ ᱚᱱᱟ ᱯᱟᱥᱮ ᱠᱚᱨᱮ ᱡᱚᱢᱟᱜ ᱞᱟᱜᱤᱫ ᱛᱮ ᱵᱮᱵᱚᱥᱛᱟ ᱛᱟᱦᱮᱸ ᱠᱟᱱᱟ ᱫᱟᱜ ᱠᱚ ᱨᱮᱱᱟᱜ ᱡᱚᱛᱚ ᱜᱮ ᱵᱮᱵᱚᱥᱛᱟ ᱛᱟᱦᱮᱸ ᱠᱟᱱᱟ ᱛᱚ ᱛᱟᱨ ᱯᱚᱨ ᱟᱵᱟᱨ ᱚᱸᱰᱮ ᱯᱟᱥᱮ ᱨᱮ ᱡᱚᱢᱟᱜ ᱠᱚ ᱫᱟᱠᱟ ᱠᱚ ᱨᱮᱱᱟᱜ ᱠᱚ ᱵᱮᱵᱚᱥᱛᱟᱣ ᱠᱟᱫ ᱛᱟᱦᱮᱸᱱᱟ ᱚᱸᱰᱮᱞᱮ ᱡᱚᱢ ᱠᱮᱫᱟ ᱡᱚᱢ ᱵᱟᱲᱟ ᱠᱟᱛᱮ ᱢᱤᱫ ᱜᱷᱟᱹᱲᱤ ᱡᱤᱨᱟᱹᱣ ᱠᱟᱛᱮ ᱡᱚᱠᱷᱚᱱ ᱞᱮ ᱟᱵᱟᱨ ᱢᱟᱱᱮ ᱯᱷᱮᱰ ᱯᱷᱮᱰᱚᱜ ᱞᱟᱜᱤᱫ ᱛᱟᱲᱟᱢ ᱞᱮ ᱮᱦᱚᱵ ᱠᱮᱫᱟ ᱛᱚ ᱯᱷᱮᱰ ᱱᱟᱞᱮ ᱮᱛᱚ ᱢᱟᱱᱮ ᱵᱩᱡᱷᱟᱹᱣ ᱢᱮ ᱯᱮᱭᱟ ᱜᱟᱱ ᱵᱩᱨᱩ ᱯᱟᱨᱚᱢ ᱦᱩᱭᱩᱜᱼᱟ ᱛᱚᱠᱷᱚᱱ ᱡᱚᱠᱷᱚᱱ ᱞᱮ ᱯᱷᱮᱰ ᱮᱱᱟ ᱛᱚᱠᱷᱚᱱ ᱯᱨᱟᱭ ᱛᱤᱱ ᱴᱮ ᱜᱟᱱ ᱥᱚᱢᱚᱭ ᱛᱤᱱ ᱴᱮ ᱜᱟᱱ ᱥᱚᱢᱚᱭ ᱛᱚᱠᱷᱚᱱ ᱟᱞᱮ ᱯᱷᱮᱰ ᱛᱮᱞᱮ ᱦᱮᱡ ᱮᱱᱟ ᱯᱷᱮᱰ ᱛᱮ ᱦᱮᱡ ᱠᱟᱛᱮᱜ ᱛᱟᱨ ᱯᱚᱨ ᱢᱮᱞᱟ ᱞᱮ ᱟᱹᱪᱩᱨ ᱮᱱᱟ ᱢᱮᱞᱟ ᱠᱚ ᱟᱹᱪᱩᱨ ᱠᱟᱛᱮᱫ ᱛᱟᱨ ᱯᱚᱨ ᱚᱸᱰᱮ ᱧᱤᱫᱟᱹ ᱨᱮᱱᱟᱜ ᱟᱨ ᱦᱚᱸ ᱯᱷᱮᱰ ᱨᱮᱱᱟᱜ ᱡᱚᱢ ᱨᱮᱱᱟᱜ ᱵᱮᱵᱚᱥᱛᱟ ᱛᱟᱦᱮᱸ ᱠᱟᱱᱟ ᱛᱚ ᱡᱚᱢ ᱵᱟᱲᱟ ᱠᱟᱛᱮᱫ ᱡᱟᱦᱟᱸ ᱠᱷᱤᱪᱩᱲᱤ ᱠᱚ ᱮᱢᱟᱫ ᱞᱮᱭᱟ ᱚᱱᱟ ᱠᱷᱤᱪᱩᱲᱤ ᱡᱚᱢ ᱵᱟᱲᱟ ᱠᱟᱛᱮᱜ ᱛᱟ ᱯᱚᱨ ᱱᱤᱡᱮ ᱱᱤᱡᱮ ᱡᱚᱛᱚ ᱦᱚᱲ ᱟᱞᱮ ᱡᱟᱦᱟᱸ ᱵᱟᱥ ᱠᱚ ᱛᱤᱸᱜᱩ ᱟᱠᱟᱫ ᱛᱟᱦᱮᱸᱱᱟ ᱚᱸᱰᱮ ᱞᱮ ᱦᱮᱡ ᱮᱱᱟ ᱚᱸᱰᱮ ᱞᱮ ᱫᱮᱡ ᱮᱱᱟ ᱛᱟᱨ ᱯᱚᱨ ᱟᱵᱟᱨ ᱜᱚᱴᱟ ᱧᱤᱫᱟᱹ ᱵᱟᱥ ᱞᱟᱜᱟ ᱠᱟᱛᱮ ᱯᱚᱨᱮᱨ ᱫᱤᱱ ᱥᱮᱛᱟᱜ ᱚᱲᱟᱜ ᱞᱮ ᱯᱚᱣᱪᱷᱟᱣ ᱮᱱᱟ